ᱟᱵᱚ ᱥᱟᱱᱛᱟᱲ ᱥᱚᱢᱟᱡᱽ ᱨᱮ ᱡᱟᱦᱟᱸ ᱮᱱᱮᱡ ᱥᱮᱨᱮᱧ ᱠᱚ ᱢᱮᱱᱟᱜᱼᱟ ᱚᱱᱟ ᱠᱚᱫᱚ ᱦᱩᱭᱩᱜ ᱠᱟᱱᱟ ᱫᱚᱝ ᱞᱟᱜᱽᱲᱮ ᱵᱟᱦᱟ ᱥᱚᱨᱦᱟᱭ ᱮᱢᱟᱱ ᱠᱚ ᱡᱟᱦᱟᱸ ᱫᱚ ᱟᱵᱚ ᱥᱟᱱᱛᱟᱞᱤ ᱴᱨᱮᱰᱤᱥᱚᱱᱟᱞ ᱮᱱᱮᱡ ᱥᱮᱨᱮᱧ ᱢᱮᱱ ᱛᱮᱵᱚᱱ ᱩᱯᱩᱨᱮᱢᱮᱫᱟ ᱠᱤᱱᱛᱩ ᱧᱮᱞᱟᱠᱟᱱᱟ ᱱᱚᱣᱟ ᱢᱚᱰᱟᱨᱱ ᱡᱩᱜᱽ ᱨᱮ ᱡᱩᱣᱟᱹᱱ ᱠᱚᱲᱟᱼᱠᱩᱲᱤ ᱜᱤᱫᱽᱨᱟᱹ ᱚᱱᱟ ᱠᱚ ᱮᱱᱮᱡ ᱵᱟᱹᱜᱤ ᱞᱚᱴᱚᱢ ᱦᱚᱴᱚ ᱠᱟᱛᱮ ᱦᱟᱱᱮ ᱚᱨᱜᱮᱥᱴᱨᱟ ᱠᱚᱨᱮ ᱡᱟᱦᱟᱸᱢᱟᱱ ᱛᱟᱦᱟᱸ ᱠᱚ ᱮᱱᱮᱡ ᱥᱮᱨᱮᱧ ᱵᱟᱲᱟᱭᱮᱫᱟ ᱩᱱᱠᱩᱣᱟᱜ ᱰᱨᱮᱹᱥ ᱨᱮᱱᱟᱜ ᱦᱚᱸ ᱠᱳᱱᱳ ᱥᱮᱱᱥ ᱵᱟᱹᱱᱩᱜ ᱛᱟᱠᱚᱣᱟ ᱡᱟᱦᱟᱸ ᱫᱚ ᱟᱵᱚ ᱟᱵᱚ ᱥᱟᱱᱛᱟᱲ ᱥᱚᱢᱟᱡᱽ ᱮᱠᱟᱞ ᱜᱮ ᱵᱟᱭ ᱢᱟᱱᱟᱣᱟ ᱟᱵᱚᱣᱟᱜ ᱮᱱᱮᱡ ᱟᱵᱚ ᱛᱤᱱᱟᱹᱜ ᱵᱚᱱ ᱠᱟᱞᱪᱟᱨ ᱫᱟᱲᱮᱭᱟᱜᱼᱟ ᱩᱱᱟᱹᱜ ᱞᱟᱦᱟ ᱥᱮᱱ ᱟᱵᱚᱣᱟᱜ ᱮᱱᱮᱡ ᱞᱟᱦᱟ ᱤᱫᱤᱜᱼᱟ ᱢᱮᱱᱠᱷᱟᱱ ᱩᱱᱠᱩ ᱡᱩᱣᱟᱹᱱ ᱠᱚᱲᱟᱼᱠᱩᱲᱤ ᱦᱚᱛᱮᱡ ᱛᱮ ᱱᱮᱛᱟᱨ ᱫᱚ ᱟᱵᱚᱣᱟᱜ ᱮᱱᱮᱡᱼᱥᱮᱨᱮᱧ ᱨᱮᱱᱟᱜ ᱩᱱᱟᱹᱜ ᱢᱟᱹᱱ ᱥᱮ ᱢᱟᱱ ᱫᱚ ᱵᱟᱠᱚ ᱫᱚᱦᱚᱭᱮᱫᱟ ᱟᱵᱚᱣᱟᱜ ᱮᱱᱮᱡ ᱥᱮᱨᱮᱧ ᱨᱮᱱᱟᱜ ᱡᱟᱦᱟᱸ ᱥᱟᱯᱟᱵ ᱠᱚ ᱢᱮᱱᱫᱚ ᱛᱩᱢᱫᱟᱜ ᱴᱟᱢᱟᱠ ᱛᱤᱨᱤᱭᱳ ᱠᱮᱥᱤᱭᱳ ᱚᱱᱟ ᱠᱚᱫᱚ ᱟᱵᱚ ᱛᱤᱱᱟᱹᱜ ᱚᱱᱟ ᱮᱱᱮᱡ ᱵᱚᱱ ᱠᱟᱞᱪᱟᱨ ᱤᱫᱤ ᱠᱮᱭᱟ ᱚᱱᱟ ᱤᱱᱟᱹᱜ ᱜᱮ ᱵᱤᱥᱤ ᱞᱟᱦᱟ ᱥᱮᱱ ᱪᱟᱞᱟᱣ ᱠᱚᱜᱼᱟ ᱢᱮᱱᱠᱷᱟᱱ ᱚᱱᱟ ᱠᱚ ᱱᱤᱛᱳᱜ ᱟᱫ ᱪᱟᱞᱟᱜ ᱠᱟᱱ ᱛᱮ ᱟᱵᱚᱣᱟᱜ ᱥᱟᱱᱛᱟᱲ ᱥᱚᱢᱟᱡᱽ ᱨᱮᱱᱟᱜ ᱥᱟᱱᱟᱢ ᱥᱟᱯᱟᱵ ᱜᱮ ᱚᱱᱠᱟ ᱫᱚ ᱵᱟᱝ ᱞᱟᱦᱟ ᱥᱮᱫ ᱪᱟᱞᱟᱜ ᱠᱟᱱᱟ ᱥᱮᱫᱟᱭ ᱟᱹᱜᱤᱞ ᱦᱟᱯᱲᱟᱢ ᱠᱚ ᱟᱵᱚ ᱡᱟᱦᱟᱸ ᱠᱚ ᱥᱮᱬᱟ ᱦᱚᱴᱚᱣᱠᱟᱫ ᱵᱚᱱᱟ ᱟᱢ ᱡᱟᱦᱟᱸ ᱛᱤᱱᱟᱹᱜ ᱡᱟᱦᱟᱸᱱᱟᱜ ᱡᱤᱱᱤᱥᱮᱢ ᱪᱚᱨᱪᱟᱭ ᱢᱮᱱᱫᱚ ᱮᱱᱮᱡ ᱥᱮᱨᱮᱧ ᱚᱱᱟ ᱫᱚ ᱩᱱᱟᱹᱜ ᱜᱮ ᱞᱟᱦᱟ ᱪᱟᱞᱟᱜᱼᱟ ᱢᱮᱱᱠᱷᱟᱱ ᱟᱵᱚ ᱱᱚᱣᱟ ᱢᱚᱰᱟᱨᱱ ᱡᱩᱜᱽ ᱨᱮ ᱚᱱᱟ ᱮᱱᱮᱡᱼᱥᱮᱨᱮᱧ ᱫᱚ ᱮᱠᱫᱚᱢ ᱵᱟᱵᱚᱱ ᱠᱮᱭᱟᱨᱟᱜ ᱠᱟᱱᱟ ᱚᱱᱟ ᱚᱨᱜᱮᱥᱴᱟᱨ ᱨᱮ ᱪᱷᱟᱯᱲᱤ ᱞᱮᱠᱟᱠᱚ ᱫᱚᱱ ᱵᱟᱲᱟᱭ ᱠᱟᱱᱟ ᱱᱚᱣᱟ ᱫᱚ ᱟᱹᱰᱤ ᱠᱷᱟᱱ ᱟᱹᱰᱤ ᱮᱠᱫᱚᱢ ᱵᱟᱲᱤᱡ ᱫᱤᱠ ᱠᱟᱱᱟ ᱢᱤᱫᱴᱮᱱ ᱤᱧ ᱯᱟᱥᱴᱟ ᱠᱷᱚᱱ ᱡᱟᱦᱟᱸᱧ ᱢᱮᱱᱟ